ᱛᱤᱱᱟᱹᱜ ᱫᱤᱱᱠᱟᱞ ᱛᱟᱵᱪᱟᱞᱟᱜ ᱠᱟᱱᱟ ᱚᱱᱟ ᱥᱟᱶ ᱥᱟᱶᱛᱮ ᱡᱩᱠ ᱨᱮᱭᱟᱜ ᱦᱚᱸ ᱯᱚᱨᱤᱵᱚᱨᱛᱚᱱ ᱦᱤᱡᱩᱜ ᱠᱟᱱᱟ ᱟᱨ ᱚᱱᱟ ᱞᱟᱹᱜᱤᱫ ᱛᱮᱦᱚᱸ ᱥᱟᱱᱟᱢᱟᱜ ᱜᱤ ᱫᱟᱢ ᱵᱟᱹᱲᱛᱤ ᱪᱟᱞᱟᱜ ᱠᱟᱱᱟ ᱟᱨ ᱫᱤᱥᱟᱹᱢ ᱛᱤᱱᱟᱹᱜ ᱩᱱᱱᱚᱛᱚ ᱪᱟᱞᱟᱜ ᱠᱟᱱᱟ ᱚᱱᱠᱟ ᱞᱮᱠᱟᱜᱤ ᱡᱚᱛᱚᱠᱤᱪᱷᱩ ᱚᱱᱞᱟᱭᱤᱱ ᱢᱟᱫᱷᱚᱢ ᱛᱮ ᱥᱚᱯᱷᱤᱝ ᱪᱟᱞᱟᱜ ᱠᱟᱱᱟ ᱟᱨ ᱱᱚᱣᱟ ᱤᱫᱤ ᱠᱟᱛᱮᱫ ᱦᱚᱸ ᱵᱷᱟᱹᱜᱤ ᱵᱟᱹᱲᱤᱡ ᱢᱮᱱᱟᱜ ᱟ ᱡᱮᱢᱚᱱ ᱵᱷᱟᱹᱜᱤ ᱫᱤᱠ ᱚᱲᱟᱜ ᱨᱮ ᱠᱚᱢ ᱥᱚᱢᱚᱭ ᱢᱚᱫᱷᱮᱨᱮ ᱟᱢ ᱠᱩ ᱟᱹᱜᱩ ᱥᱮᱴᱮᱨᱟᱢᱟ ᱦᱟᱨᱚᱱᱚᱜ ᱵᱟᱝ ᱦᱩᱭᱩᱜ ᱟ ᱟᱨ ᱵᱟᱹᱲᱤᱡ ᱫᱤᱠ ᱫᱚ ᱦᱩᱭᱩᱜ ᱠᱟᱱᱟ ᱢᱚᱪᱮᱢ ᱧᱟᱢᱠᱮᱫᱟ ᱥᱮ ᱵᱟᱝᱮᱢ ᱧᱟᱢᱞᱮᱫᱟ ᱚᱱᱟ ᱫᱚ ᱚᱲᱟᱜ ᱨᱮ ᱟᱹᱜᱩ ᱠᱟᱛᱮᱫ ᱮᱢ ᱧᱮᱞ ᱧᱟᱢᱟ